ᱱᱚᱣᱟ ᱠᱮᱵ ᱫᱚ ᱛᱤᱱᱟᱹᱜ ᱚᱠᱛᱚᱨᱮ ᱥᱮᱴᱮᱨᱚᱜᱼᱟ ᱡᱟᱦᱟᱸ ᱴᱷᱟᱶ ᱤᱧ ᱪᱟᱞᱟᱜ ᱞᱟᱹᱜᱤᱫ ᱚᱱᱟ ᱴᱷᱟᱶ ᱨᱮ ᱥᱮᱴᱮᱨ ᱞᱟᱹᱜᱤᱫ ᱛᱮ ᱛᱤᱱᱟᱹᱜ ᱥᱚᱢᱚᱭ ᱞᱟᱜᱟᱜᱼᱟ ᱵᱟ ᱛᱤᱱᱟᱹᱜ ᱚᱠᱛᱚ ᱨᱤᱧ ᱥᱮᱴᱮᱨᱟ ᱟᱨ ᱚᱠᱟ ᱰᱟᱦᱟᱨ ᱛᱮ ᱥᱟᱵ ᱦᱩᱭ ᱞᱮᱱᱠᱷᱟᱱ ᱛᱟᱲᱟᱛᱟᱲᱤ ᱥᱮᱴᱮᱨᱚᱜᱼᱟ